ᱤᱧᱟᱹᱜ ᱴᱚᱴᱷᱟ ᱨᱮ ᱟᱭᱢᱟ ᱜᱮ ᱨᱟᱡᱽᱼᱟᱹᱨᱤ ᱫᱚᱞ ᱢᱮᱱᱟᱜ ᱠᱚᱣᱟ ᱥᱤᱧ ᱩᱨᱩᱢ ᱠᱚᱣᱟ ᱩᱱᱠᱩ ᱠᱚᱫᱚ ᱠᱚ ᱦᱩᱭᱩᱜ ᱠᱟᱱᱟ ᱛᱨᱤᱱᱢᱩᱞ ᱠᱚᱝᱜᱨᱮᱥ ᱤᱱᱰᱤᱭᱟᱱ ᱱᱮᱥᱱᱮᱞ ᱠᱚᱝᱜᱨᱮᱥ ᱵᱷᱟᱨᱚᱛᱤᱭᱚ ᱡᱚᱱᱚᱛᱟ ᱯᱟᱨᱴᱤ ᱠᱢᱤᱣᱱᱤᱥᱴ ᱯᱟᱨᱴᱤ ᱚᱯᱷ ᱤᱱᱰᱤᱭᱟ ᱢᱟᱨᱠᱥ ᱵᱟᱫᱤ ᱪᱮᱫᱟᱜ ᱥᱮ ᱟᱨᱦᱚᱸ ᱟᱭᱢᱟ ᱮᱢᱟᱱ ᱠᱚ ᱩᱱᱠᱩᱣᱟᱜ ᱮᱡᱮᱱᱰᱟ ᱫᱚ ᱟᱭᱢᱟ ᱨᱚᱠᱚᱢ ᱚᱠᱚᱭ ᱠᱚᱫᱚ ᱥᱟᱢᱢᱚᱵᱟᱫᱤ ᱮᱡᱮᱱᱰᱟ ᱚᱠᱚᱭ ᱠᱚᱫᱚ ᱥᱮᱠᱩᱞᱟᱨᱤᱡᱚᱢ ᱮᱡᱮᱱᱰᱟ ᱚᱠᱚᱭ ᱠᱚᱫᱚ ᱚᱠᱚᱭ ᱠᱚᱫᱚ ᱨᱮᱸᱜᱮᱡ ᱱᱟᱪᱟᱨ ᱢᱟᱹᱱᱢᱤ ᱠᱚ ᱡᱮᱢᱚᱱ ᱥᱩᱞᱩᱠ ᱛᱮᱠᱚ ᱟᱨᱡᱟᱣ ᱫᱟᱲᱮᱭᱟᱜᱼᱢᱟ ᱚᱱᱟ ᱠᱚ ᱱᱟᱱᱟ ᱦᱩᱱᱟᱹᱨ ᱮᱡᱮᱱᱰᱟ ᱢᱮᱱᱟᱜ ᱛᱟᱠᱚᱣᱟ ᱩᱱᱠᱩ ᱠᱚ ᱨᱟᱡᱽᱼᱟᱹᱨᱤ ᱦᱚᱲ ᱱᱟᱜᱟᱨᱤᱭᱟᱹ ᱞᱮᱠᱟᱛᱮ ᱜᱚᱲᱚᱭ ᱮᱢᱚᱜᱼᱟ ᱱᱟᱱᱟᱦᱩᱱᱟᱹᱨ ᱵᱮᱣᱨᱟ ᱛᱟᱞᱟᱛᱮ ᱡᱟᱦᱟᱸᱭ ᱨᱟᱡᱽᱼᱟᱹᱨᱤ ᱦᱚᱲ ᱠᱷᱚᱢᱚᱛᱟ ᱨᱮ ᱛᱟᱦᱮᱱᱟᱭ ᱥᱮ ᱥᱚᱨᱠᱟᱨᱮ ᱵᱮᱱᱟᱣᱟ ᱩᱱᱤ ᱡᱩᱫᱤ ᱵᱮᱣᱨᱟ ᱛᱟᱞᱟᱛᱮ ᱱᱟᱱᱟᱦᱩᱱᱟᱹᱨ ᱮᱴᱠᱮᱴᱚᱬᱮ ᱥᱮ ᱟᱱᱟᱴ ᱨᱮᱭᱟᱜ ᱠᱟᱛᱷᱟᱢ ᱥᱚᱫᱚᱨᱟᱭᱟ ᱮᱱᱠᱷᱟᱱ ᱚᱱᱟ ᱠᱚ ᱥᱚᱞᱦᱮ ᱨᱮᱭᱟᱜ ᱠᱩᱨᱩᱢᱩᱴᱩᱭᱟ ᱡᱮᱢᱚᱱ ᱟᱛᱳ ᱚᱲᱟᱜ ᱨᱮ ᱨᱟᱥᱛᱟ ᱜᱷᱟᱴᱮ ᱵᱮᱱᱟᱣᱟ ᱟᱛᱳ ᱚᱲᱟᱜ ᱨᱮ ᱫᱟᱜ ᱨᱮᱱᱟᱜ ᱵᱚᱱᱫᱮᱡᱮ ᱦᱟᱛᱟᱣᱟ ᱟᱛᱳ ᱚᱲᱟᱜ ᱨᱮ ᱤᱥᱠᱩᱞ ᱠᱚᱨᱮᱱᱟᱜ ᱵᱮᱵᱚᱥᱛᱷᱟ ᱠᱚ ᱦᱟᱛᱟᱣᱟ ᱟᱛᱳ ᱚᱲᱟᱜ ᱨᱮ ᱵᱤᱡᱽᱞᱤ ᱵᱟᱹᱛᱤ ᱱᱚᱣᱟ ᱠᱚᱨᱮᱱᱟᱜ ᱵᱮᱵᱚᱥᱛᱟ ᱠᱚ ᱦᱟᱛᱟᱣᱟ ᱥᱟᱶᱛᱮ ᱟᱭᱢᱟ ᱞᱮᱠᱟᱱ ᱥᱚᱨᱠᱟᱨᱤ ᱥᱩᱡᱳᱜᱽ ᱥᱩᱵᱤᱫᱟ ᱚᱱᱟ ᱠᱚ ᱧᱟᱢ ᱞᱟᱹᱜᱤᱫ ᱜᱚᱲᱚᱭ ᱮᱢᱚᱜᱼᱟ